ᱦᱮᱞᱳ ᱟᱨᱮ ᱚᱠᱟᱨᱮ ᱢᱮᱱᱟᱜ ᱢᱮᱭᱟ ᱤᱧ ᱥᱚᱨᱚᱥᱚᱛᱤ ᱠᱤᱥᱠᱩ ᱰᱩᱝᱨᱤ ᱜᱷᱩᱴᱩ ᱠᱷᱚᱱᱟᱜ ᱤᱧ ᱞᱟᱹᱭᱮᱫᱟ ᱚᱸᱻ ᱨᱟᱭᱯᱩᱨ ᱨᱮ ᱢᱮᱱᱟᱜ ᱢᱮᱭᱟ ᱤᱧ ᱱᱤᱛᱚᱜ ᱴᱚᱴᱚ ᱫᱚᱨᱠᱟᱨᱟᱜᱼᱟ ᱞᱚᱜᱚᱱᱮᱢ ᱦᱮᱡ ᱫᱟᱲᱮᱭᱟᱜᱼᱟ ᱚᱸᱻ ᱠᱟᱹᱴᱤᱡ ᱮᱢ ᱫᱮᱨᱤᱜᱼᱟ ᱞᱚᱜᱚᱱᱮᱢ ᱦᱮᱡ ᱞᱮᱱ ᱠᱷᱟᱱ ᱱᱟᱯᱟᱭᱚᱜᱼᱟ ᱥᱤᱞᱫᱟᱹ ᱰᱟᱠᱛᱚᱨ ᱴᱷᱮᱱᱤᱧ ᱪᱟᱞᱟᱜᱼᱟ